ᱟᱵᱚ ᱠᱚᱲᱟ ᱠᱚ ᱵᱚᱞ ᱯᱮ ᱮᱱᱮᱡ ᱠᱟᱱᱟ ᱵᱚᱞ ᱯᱮ ᱮᱱᱮᱡ ᱠᱟᱱᱟ ᱚᱱᱠᱟ ᱞᱮᱠᱟ ᱦᱤᱥᱟᱹᱵ ᱛᱮᱦᱚᱸ ᱡᱚᱢ ᱦᱚᱸ ᱡᱚᱢ ᱯᱮ ᱟᱞᱚ ᱨᱮᱸᱜᱮᱡ ᱛᱮᱫᱚ ᱯᱮ ᱛᱟᱦᱮᱱᱟ ᱥᱮᱛᱟᱜ ᱨᱮ ᱡᱮᱢᱚᱱ ᱵᱮᱨᱮᱫ ᱠᱟᱛᱮᱫ ᱟᱯ ᱦᱩᱛᱩᱢ ᱠᱟᱛᱮᱫ ᱡᱟᱦᱟᱱᱟᱜ ᱡᱟᱦᱟᱱᱟᱜ ᱯᱷᱩᱨᱛᱤ ᱦᱩᱭᱩᱜᱼᱟ ᱡᱟᱦᱟᱸᱴᱟᱜ ᱫᱟᱲᱮ ᱦᱩᱭᱩᱜᱼᱟ ᱚᱱᱠᱟᱱ ᱡᱤᱱᱤᱥ ᱡᱚᱢ ᱯᱮ ᱛᱟᱠᱤ ᱵᱚᱞ ᱞᱮ ᱮᱱᱮᱡ ᱫᱟᱲᱮᱭᱟᱜ ᱢᱟ ᱟᱞᱚ ᱞᱮ ᱠᱚᱢ ᱡᱳᱨᱚᱜ ᱢᱟ ᱚᱱᱠᱟᱜᱮ ᱡᱚᱢ ᱯᱮ ᱟᱨ ᱚᱱᱠᱟᱜᱮ ᱧᱤᱨᱟᱜ ᱯᱮ ᱛᱟᱹᱠᱤ ᱵᱟᱲᱤᱭᱟᱛᱮᱯᱮ ᱮᱱᱮᱡ ᱫᱟᱲᱮᱭᱟᱜᱼᱟ ᱤᱱᱟᱹ ᱠᱷᱟᱱ ᱫᱚ ᱫᱟᱲᱮ ᱛᱟᱦᱮᱱ ᱠᱷᱟᱱ ᱜᱮᱯᱮ ᱧᱤᱨ ᱫᱟᱲᱮᱭᱟᱜᱼᱟ ᱫᱟᱲᱮ ᱵᱟᱝ ᱛᱟᱦᱮᱱ ᱠᱷᱟᱱ ᱫᱚ ᱵᱟᱯᱮ ᱧᱤᱨ ᱫᱟᱲᱮᱭᱟᱜᱼᱟ ᱧᱤᱨᱚ ᱦᱚᱸᱛᱚ ᱛᱷᱟᱠᱟᱣ ᱨᱮᱫᱚ ᱞᱟᱜᱟᱜ ᱜᱮᱭᱟ ᱥᱮ ᱫᱚ ᱚᱱᱟ ᱡᱚᱢ ᱛᱮ ᱚᱱᱟ ᱫᱟᱲᱮ ᱫᱚᱭ ᱦᱩᱭ ᱦᱚᱪᱚᱭᱟ ᱟᱨ ᱡᱚᱢ ᱦᱚᱸ ᱚᱱᱠᱟᱜᱮ ᱡᱚᱢ ᱯᱮ ᱟᱨ ᱧᱤᱨ ᱚᱱᱠᱟᱜᱮ ᱧᱤᱨᱟᱜ ᱯᱮ ᱥᱮᱛᱟᱜ ᱨᱮ ᱢᱤᱫ ᱯᱟᱸᱠ ᱧᱤᱨ ᱟᱹᱪᱩᱨ ᱠᱟᱛᱮᱫ ᱥᱮᱛᱟᱜ ᱨᱮ ᱵᱮᱨᱮᱫ ᱠᱟᱛᱮᱫ ᱜᱮ ᱧᱤᱨ ᱟᱹᱪᱩᱨ ᱠᱟᱛᱮᱫ ᱟᱨ ᱛᱤ ᱡᱟᱸᱜᱟ ᱦᱚᱲᱢᱚ ᱠᱚ ᱫᱟᱹᱛᱟᱹᱱᱤ ᱵᱟᱲᱟ ᱠᱟᱛᱮᱫ ᱮᱠᱫᱚᱢ ᱯᱷᱨᱮᱥ ᱛᱟᱦᱮᱱ ᱯᱮ ᱟᱨ ᱡᱚᱢ ᱞᱮᱯᱮ ᱱᱟᱥᱛᱟ ᱞᱮᱯᱮ ᱵᱮᱥ ᱛᱮ ᱟᱨ ᱛᱟᱨᱯᱚᱨᱮ ᱢᱤᱫ ᱜᱷᱟᱹᱲᱤᱡ ᱯᱮ ᱠᱟᱹᱢᱤ ᱵᱟᱲᱟ ᱠᱮᱫ ᱜᱮ ᱡᱟᱦᱟᱱᱟᱜ ᱠᱚ ᱟᱨ ᱵᱮᱥ ᱵᱮᱥ ᱯᱮ ᱡᱚᱢᱟ ᱟᱨ ᱯᱮ ᱚᱱᱠᱟ ᱠᱷᱮᱞ ᱟᱯᱮ ᱵᱮᱥ ᱛᱮᱯᱮ ᱡᱚᱢ ᱧᱩ ᱡᱚᱢ ᱥᱮ ᱵᱮᱭᱟᱢ ᱛᱮᱫᱚ